ᱦᱮᱸ ᱦᱮᱸ ᱦᱳᱭ ᱦᱩᱸ ᱩᱱᱟᱹᱜ ᱠᱷᱟᱥ ᱫᱚ ᱵᱟᱝ ᱨᱮᱡᱟᱞ ᱠᱟᱫᱟᱭ ᱱᱟᱢᱵᱟᱨ ᱫᱚ ᱥᱮᱨᱚᱠᱚᱢ ᱫᱚ ᱵᱟᱝ ᱨᱟᱠᱟᱵ ᱠᱟᱱ ᱛᱟᱭᱟ ᱢᱚᱴᱟᱢᱩᱴᱤ ᱨᱟᱠᱟᱵ ᱠᱟᱱ ᱛᱟᱭᱟ ᱱᱚᱝᱠᱟ ᱫᱚ ᱤᱥᱠᱩᱞ ᱨᱮ ᱦᱮᱡ ᱠᱟᱛᱮ ᱡᱟᱦᱟᱸᱭ ᱴᱤᱪᱟᱨᱮ ᱯᱟᱲᱦᱟᱣ ᱠᱟᱱᱟᱭ ᱚᱱᱟ ᱫᱷᱮᱭᱟᱱᱛᱮ ᱟᱸᱡᱚᱢ ᱟᱹᱜᱩᱭ ᱦᱩᱭᱩᱜ ᱛᱟᱭᱟ ᱥᱟᱭᱮᱫᱽ ᱩᱱᱤ ᱵᱟᱝ ᱟᱸᱡᱚᱢ ᱠᱟᱫᱟᱭ ᱦᱳᱭᱛᱳ ᱚᱲᱟᱜ ᱨᱮ ᱟᱯᱮᱭᱟᱜ ᱜᱟᱭᱤᱰ ᱢᱚᱡᱽᱛᱮ ᱵᱟᱯᱮ ᱮᱢᱟᱣ ᱠᱟᱫᱮᱭᱟ ᱚᱱᱟᱛᱮᱜᱮ ᱨᱮᱡᱟᱞ ᱵᱟᱹᱲᱤᱡ ᱠᱟᱱ ᱛᱟᱭᱟ ᱵᱟᱝ ᱚᱱᱟ ᱫᱚ ᱵᱟᱝ ᱦᱩᱭᱩᱜᱼᱟ ᱱᱚᱸᱰᱮ ᱫᱚ ᱡᱟᱦᱟᱸᱭ ᱠᱚ ᱯᱟᱲᱦᱟᱣ ᱠᱚᱣᱟ ᱴᱤᱪᱟᱨ ᱩᱱᱤ ᱫᱚ ᱢᱚᱡᱽ ᱛᱮᱜᱮᱭ ᱯᱟᱲᱦᱟᱣ ᱠᱚᱣᱟ ᱟᱫᱚ ᱦᱩᱭ ᱫᱟᱲᱮᱭᱟᱜᱼᱟ ᱟᱢᱨᱮᱱ ᱜᱤᱫᱽᱨᱟᱹ ᱢᱚᱡᱽᱛᱮ ᱵᱟᱝ ᱫᱷᱮᱭᱟᱱᱛᱮ ᱟᱸᱡᱚᱢᱫᱟᱭ ᱦᱳᱭᱛᱳ ᱠᱷᱮᱞᱟᱫᱷᱩᱞᱟ ᱨᱮ ᱡᱟᱫᱟ ᱢᱮᱱᱟᱭᱟ ᱚᱱᱟ ᱠᱟᱨᱚᱱ ᱛᱮᱜᱮ ᱢᱚᱱᱮ ᱦᱚᱭ ᱨᱮᱡᱟᱞ ᱵᱟᱹᱲᱤᱡ ᱠᱟᱱ ᱛᱟᱭᱟ ᱴᱷᱤᱠᱜᱮᱭᱟ ᱟᱞᱮ ᱞᱮ ᱡᱟᱛᱮ ᱠᱳᱥᱤᱥᱟ ᱡᱟᱛᱮ ᱡᱮ ᱟᱢᱨᱮᱱ ᱜᱤᱫᱽᱨᱟᱹ ᱢᱚᱡᱽᱛᱮᱭ ᱯᱟᱲᱦᱟᱜ ᱚᱱᱟ ᱟᱞᱮ ᱪᱮᱥᱴᱟᱭᱟᱞᱮ ᱠᱤᱱᱛᱩ ᱯᱷᱤᱨᱵᱷᱤ ᱟᱢᱨᱮᱱ ᱜᱤᱫᱽᱨᱟᱹ ᱟᱢᱛᱮ ᱥᱟᱥᱚᱱ ᱦᱩᱭᱩᱜ ᱛᱟᱢᱟ ᱠᱟᱨᱚᱱ ᱚᱲᱟᱜ ᱨᱮ ᱜᱟᱭᱤᱰ ᱢᱚᱡᱽᱛᱮ ᱯᱟᱲᱦᱟᱜ ᱟᱨ ᱩᱯᱟᱨ ᱠᱷᱚᱱᱤᱡ ᱠᱷᱮᱞᱟ ᱠᱚᱫᱚ ᱠᱚᱢ ᱛᱚᱵᱮ ᱜᱮ ᱵᱷᱟᱞᱮ ᱨᱮᱡᱟᱞ ᱦᱩᱭᱩᱜ ᱛᱟᱭᱟ ᱦᱳᱭ